ᱱᱚᱣᱟ ᱡᱷᱟᱲᱠᱷᱚᱸᱰ ᱨᱮ ᱵᱟᱨᱦᱮ ᱫᱤᱥᱚᱢ ᱨᱮᱱ ᱦᱚᱲ ᱴᱩᱨᱥ ᱨᱮ ᱦᱮᱡ ᱠᱟᱛᱮ ᱡᱟᱦᱟᱴᱟᱜ ᱯᱟᱨᱠ ᱨᱮ ᱠᱚ ᱥᱮᱱᱚᱜᱼᱟ ᱟᱫᱚ ᱩᱱᱤ ᱯᱟᱨᱠ ᱢᱟᱹᱞᱤᱠ ᱫᱚ ᱟᱭᱟᱜ ᱨᱩᱞᱥ ᱮ ᱫᱚᱦᱚᱭᱟ ᱡᱮᱭᱥᱮ ᱥᱟᱭᱤᱱ ᱥᱟᱭᱤᱱ ᱵᱳᱨᱰ ᱚᱱᱟ ᱜᱮᱴ ᱴᱷᱮᱡ ᱮ ᱞᱟᱜᱟᱣᱟ ᱚᱱᱟ ᱥᱟᱭᱤᱱ ᱵᱳᱨᱰ ᱨᱮᱫᱚ ᱱᱚᱣᱟ ᱠᱚ ᱚᱞ ᱡᱟᱹᱨᱩᱲ ᱠᱟᱱᱟ ᱡᱮ ᱵᱚᱞᱮ ᱡᱮᱢᱚᱱ ᱵᱷᱤᱛᱛᱨᱤ ᱨᱮ ᱥᱮᱱ ᱠᱟᱛᱮ ᱛᱷᱩ ᱨᱟᱪᱟᱛᱮ ᱴᱟᱺᱰᱤᱛᱮ ᱵᱟᱠᱚ ᱠᱚᱨᱟᱣ ᱟᱨ ᱡᱟᱦᱟᱱᱟᱜ ᱠᱚ ᱡᱚᱢ ᱧᱩ ᱠᱟᱛᱮ ᱯᱞᱟᱥᱴᱤᱠ ᱠᱚ ᱡᱮᱢᱚᱱ ᱟᱹᱣᱲᱤ ᱵᱟᱠᱚ ᱜᱤᱰᱤ ᱠᱟᱜᱼᱟ ᱚᱱᱟ ᱵᱷᱤᱛᱛᱨᱤ ᱨᱮ ᱦᱚᱸ ᱰᱟᱥᱴᱵᱤᱱ ᱛᱟᱦᱮᱱᱟ ᱚᱱᱟ ᱰᱟᱥᱴᱵᱤᱱ ᱨᱮ ᱡᱮᱢᱚᱱ ᱠᱚ ᱫᱚᱦᱚᱭ ᱚᱱᱟ ᱨᱮᱜᱮ ᱡᱩᱫᱤ ᱱᱚᱝᱠᱟ ᱵᱮᱵᱚᱦᱟᱨ ᱛᱟᱦᱮᱸ ᱞᱮᱱᱠᱷᱟᱱ ᱯᱩᱨᱟᱹ ᱫᱤᱥᱚᱢ ᱨᱮᱱ ᱦᱚᱲ ᱱᱚᱰᱮ ᱦᱮᱡ ᱞᱟᱹᱜᱤᱫ ᱠᱚ ᱠᱩᱥᱤᱜᱼᱟ ᱟᱨ ᱱᱚᱰᱮᱱᱟᱜ ᱵᱷᱮᱫ ᱵᱷᱟᱣ ᱧᱮᱞ ᱠᱟᱛᱮ ᱠᱚ ᱪᱟᱞᱟᱣ ᱫᱟᱲᱮᱭᱟᱜᱼᱟ ᱟᱨ ᱚᱱᱟ ᱞᱮᱠᱟᱛᱮ ᱱᱚᱣᱟ ᱫᱤᱥᱚᱢ ᱨᱮᱭᱟᱜ ᱠᱟᱞᱪᱟᱨ ᱦᱚᱸ ᱡᱮᱢᱚᱱ ᱢᱚᱡᱽ ᱜᱮ ᱛᱟᱦᱮᱱ ᱱᱚᱝᱠᱟ ᱜᱮ ᱡᱮᱢᱚᱱ ᱟᱨ ᱦᱚᱸ ᱢᱟᱲᱟᱝ ᱥᱮᱫ ᱡᱮᱢᱚᱱ ᱵᱚᱱ ᱞᱟᱦᱟᱜᱼᱟ